ᱱᱤᱛᱦᱚᱸ ᱟᱵᱚ ᱦᱚᱲᱢᱚ ᱵᱟᱠᱷᱨᱟ ᱛᱮ ᱟᱵᱚ ᱪᱮᱫ ᱞᱮᱠᱟᱨᱮ ᱦᱚᱲᱢᱚ ᱵᱮᱥ ᱛᱟᱦᱮᱱᱟ ᱚᱱᱟ ᱵᱟᱠᱷᱨᱟ ᱛᱮᱞᱤᱧ ᱞᱟᱹᱭ ᱧᱚᱜᱮᱫᱼᱟ ᱛᱚ ᱟᱵᱚᱣᱟᱜ ᱦᱚᱲᱢᱚ ᱫᱚ ᱦᱩᱭᱩᱜ ᱠᱟᱱᱟ ᱟᱹᱰᱤ ᱥᱩᱠᱷᱤᱱ ᱡᱤᱱᱤᱥ ᱠᱟᱱᱟ ᱦᱚᱲᱢᱚ ᱛᱟᱵᱚᱱ ᱵᱟᱠᱷᱟᱱ ᱟᱹᱰᱤ ᱠᱮᱴᱮᱡ ᱡᱤᱵᱚᱱ ᱦᱚᱲ ᱠᱟᱱᱟ ᱵᱚᱱ ᱛᱚ ᱚᱱᱟ ᱤᱫᱤ ᱛᱮ ᱟᱵᱚ ᱫᱚ ᱥᱮᱛᱟᱜ ᱨᱮᱵᱚᱱ ᱵᱮᱨᱮᱫ ᱮᱱᱠᱷᱟᱱ ᱵᱮᱨᱮᱫ ᱫᱟᱨᱟ ᱛᱮ ᱫᱟᱜ ᱵᱚᱱ ᱧᱩᱭᱟ ᱫᱟᱜ ᱧᱩ ᱠᱟᱛᱮᱫ ᱵᱟᱦᱨᱮ ᱥᱮᱱ ᱪᱟᱞᱟᱜ ᱠᱟᱛᱮᱫ ᱟᱵᱚ ᱫᱟᱹᱛᱟᱹᱱᱤ ᱯᱷᱟᱹᱨᱪᱟᱹ ᱵᱨᱟᱥ ᱯᱷᱟᱹᱨᱪᱟᱹ ᱠᱟᱛᱮᱫ ᱡᱟᱦᱟᱱᱟᱜ ᱜᱮᱵᱚᱱ ᱡᱚᱢ ᱫᱟᱲᱮᱭᱟᱫᱟ ᱡᱟᱦᱟᱸ ᱯᱷᱳᱲᱳ ᱨᱮ ᱟᱵᱚ ᱫᱟᱠᱟ ᱵᱚᱱ ᱡᱚᱢᱮᱜᱼᱟ ᱵᱟ ᱟᱵᱚ ᱴᱷᱤᱠ ᱴᱟᱭᱤᱢ ᱨᱮ ᱫᱟᱠᱟ ᱩᱛᱩ ᱵᱚᱱ ᱡᱚᱢ ᱞᱮᱠᱷᱟᱱ ᱟᱵᱚᱣᱟᱜ ᱵᱮᱥ ᱛᱟᱦᱮᱱᱟ ᱪᱮ ᱡᱤᱞ ᱞᱤᱧ ᱡᱚᱢ ᱞᱮᱠᱷᱟᱱ ᱵᱮᱥ ᱦᱚᱲᱢᱚ ᱚᱱᱟ ᱫᱚ ᱵᱟᱝ ᱠᱟᱱᱟ ᱟᱫᱚ ᱯᱷᱳᱲᱳ ᱡᱟᱦᱟᱸ ᱪᱟᱹᱥᱤᱭᱮᱜᱼᱟ ᱵᱚᱱ ᱪᱟᱥᱟᱜ ᱡᱟᱦᱟᱸ ᱡᱚᱢᱮᱜᱼᱟ ᱦᱚᱲᱢᱚ ᱫᱚ ᱚᱱᱟ ᱪᱟᱥ ᱡᱤᱱᱤᱥ ᱵᱚᱱ ᱡᱚᱢ ᱞᱮᱠᱷᱟᱱ ᱦᱚᱲᱢᱚ ᱛᱟᱵᱚᱱ ᱵᱮᱥ ᱛᱟᱦᱮᱱᱟ ᱥᱚᱨᱤᱨ ᱵᱮᱥ ᱛᱟᱦᱮᱱᱟ ᱟᱨ ᱡᱩᱫᱤ ᱟᱵᱚ ᱴᱷᱤᱠ ᱴᱟᱭᱤᱢ ᱨᱮ ᱵᱟᱵᱚᱱ ᱡᱚᱢᱼᱧᱩᱭᱟ ᱮᱱᱠᱷᱟᱱ ᱟᱵᱚ ᱫᱚ ᱟᱵᱚᱣᱟᱜ ᱦᱚᱲᱢᱚ ᱥᱟᱸᱜᱮ ᱥᱟᱸᱜᱮ ᱠᱷᱟᱨᱟᱯᱚᱜᱼᱟ ᱡᱟᱦᱟᱸ ᱯᱷᱳᱲᱳ ᱨᱮ ᱟᱵᱚ ᱥᱮᱛᱟᱜ ᱟᱹᱭᱩᱵ ᱰᱟᱠᱛᱚᱨ ᱚᱲᱟᱜ ᱫᱟᱹᱲ ᱯᱟᱲᱟᱣ ᱵᱚᱱᱟ ᱚᱱᱟᱛᱮ ᱦᱚᱲᱢᱚ ᱫᱚ ᱟᱵᱚ ᱥᱚᱨᱤᱨ ᱪᱮᱫ ᱞᱮᱠᱟᱨᱮ ᱵᱮᱱᱟᱜᱼᱟ ᱟᱵᱚ ᱥᱚᱨᱤᱨ ᱫᱚ ᱴᱷᱤᱠ ᱴᱟᱭᱤᱢ ᱨᱮ ᱵᱟᱵᱚᱱ ᱡᱚᱢ ᱞᱮᱠᱷᱟᱱ ᱟᱵᱚ ᱴᱟᱭᱤᱢ ᱨᱮ ᱫᱟᱠᱟ ᱵᱚᱱ ᱡᱚᱢ ᱞᱮᱠᱷᱟᱱ ᱟᱵᱚᱣᱟᱜ ᱢᱟᱹᱱᱢᱤ ᱡᱤᱵᱚᱱ ᱫᱚ ᱴᱷᱤᱠ ᱵᱮᱥ ᱦᱚᱲᱢᱚ ᱦᱚᱸ ᱵᱮᱱᱟᱜᱼᱟ ᱟᱨ ᱵᱮᱥ ᱵᱚᱱ ᱛᱟᱦᱮᱱᱟ ᱟᱨ ᱚᱱᱟ ᱥᱟᱶᱛᱮ ᱟᱵᱚ ᱡᱩᱫᱤ ᱡᱟᱹᱯᱤᱫ ᱦᱚᱸ ᱵᱚᱱ ᱛᱟᱦᱮᱸ ᱞᱮᱱᱠᱷᱟᱱ ᱮᱱᱠᱷᱟᱱ ᱦᱚᱲᱢᱚ ᱫᱚ ᱵᱟᱭ ᱵᱮᱱᱟᱜᱼᱟ ᱛᱚ ᱚᱱᱟ ᱤᱫᱤ ᱛᱮ ᱟᱵᱚ ᱫᱚ ᱡᱟᱦᱟᱸ ᱛᱤᱱᱟᱹᱜ ᱜᱮ ᱡᱚᱢᱼᱧᱩᱭ ᱨᱮᱦᱚᱸᱭ ᱵᱚᱱ ᱦᱚᱲᱢᱚ ᱫᱚ ᱡᱟᱹᱯᱤᱫ ᱴᱷᱤᱠ ᱵᱟᱝᱠᱷᱟᱱ ᱵᱮᱥ ᱵᱟᱭ ᱵᱮᱱᱟᱜᱼᱟ ᱚᱱᱟ ᱠᱷᱟᱹᱛᱤᱨ ᱡᱟᱹᱯᱤᱫ ᱦᱚᱸ ᱥᱟᱹᱯᱤᱥᱮᱱᱴ ᱟᱵᱚ ᱡᱟᱦᱟᱸ ᱛᱤᱱᱟᱹᱜ ᱢᱟᱹᱱᱢᱤ ᱡᱤᱵᱚᱱ ᱨᱮ ᱯᱟᱸᱪ ᱜᱷᱚᱱᱴᱟ ᱦᱚᱸᱵᱚᱱ ᱡᱟᱹᱯᱤᱫ ᱫᱟ ᱮᱱᱠᱷᱟᱱ ᱫᱚ ᱟᱵᱚᱣᱟᱜ ᱦᱚᱲᱢᱚ ᱫᱚ ᱟᱹᱰᱤ ᱵᱮᱥ ᱵᱮᱱᱟᱜᱼᱟ